ᱫᱟᱫᱟ ᱟᱯᱮᱭᱟᱜ ᱠᱳᱢᱯᱟᱱᱤᱨᱮ ᱢᱤᱫᱴᱮᱱ ᱯᱮᱱᱴ ᱤᱧ ᱚᱰᱟᱨ ᱞᱮᱫᱟ ᱢᱮᱱᱠᱷᱟᱱ ᱚᱱᱟ ᱟᱨ ᱯᱮᱱᱴ ᱴᱷᱤᱠ ᱴᱷᱟᱠ ᱥᱟᱭᱤᱡ ᱨᱮ ᱵᱟᱝ ᱦᱩᱭᱩᱜ ᱠᱟᱱ ᱛᱮ ᱚᱱᱟ ᱯᱮᱱᱴ ᱫᱚ ᱵᱟᱛᱤᱞ ᱤᱧ ᱢᱮᱱ ᱡᱚᱝ ᱠᱟᱱᱟ ᱚᱱᱟ ᱚᱰᱟᱨ ᱤᱧ ᱵᱟᱛᱤᱞ ᱤᱧ ᱢᱮᱱ ᱡᱚᱝ ᱠᱟᱱᱟ ᱟᱫᱚ ᱡᱟᱦᱟᱸ ᱠᱟᱹᱣᱰᱤᱧ ᱮᱢ ᱟᱠᱟᱫᱟ ᱚᱱᱟ ᱠᱟᱹᱣᱰᱤ ᱪᱮᱫ ᱞᱮᱠᱟ ᱛᱤᱧ ᱧᱟᱢ ᱫᱟᱲᱮᱭᱟᱜᱼᱟ ᱡᱩᱫᱤ ᱛᱷᱚᱲᱟᱢ ᱜᱚᱲᱚ ᱟᱹᱧ ᱠᱷᱟᱱ ᱟᱹᱰᱤ ᱵᱷᱟᱹᱜᱤ ᱠᱚᱜᱼᱟ ᱚᱱᱟ ᱠᱟᱹᱣᱰᱤ ᱡᱮᱢᱚᱱ ᱤᱧ ᱧᱟᱢ ᱨᱩᱣᱟᱹᱲ